ᱤᱧᱫᱚ ᱱᱟᱱᱟ ᱯᱨᱚᱠᱟᱨ ᱮᱢᱟᱱ ᱛᱮᱭᱟᱜ ᱟᱹᱰᱤ ᱟᱭᱢᱟ ᱠᱷᱮᱞᱮᱧ ᱵᱟᱲᱟᱭᱟ ᱢᱮᱱᱠᱷᱟᱱ ᱚᱱᱟ ᱠᱷᱚᱱ ᱡᱟᱹᱥᱛᱤᱧ ᱠᱩᱥᱤᱭᱟᱜᱼᱟ ᱯᱷᱩᱴᱵᱚᱞ ᱜᱟᱛᱤᱜ ᱪᱮᱫᱟᱜ ᱥᱮ ᱯᱷᱩᱴᱵᱚᱞ ᱫᱚ ᱞᱟᱭᱤᱯᱷ ᱨᱮᱭᱟᱜ ᱮᱠ ᱢᱟᱛᱨᱚ ᱜᱟᱹᱛᱤᱜ ᱠᱟᱱᱟ ᱚᱱᱟ ᱜᱟᱹᱛᱤᱜᱼᱛᱮ ᱪᱮᱫᱟᱜ ᱦᱚᱲᱢᱚ ᱠᱚ ᱯᱷᱨᱮᱥ ᱛᱟᱦᱮᱱᱟ ᱟᱨ ᱟᱹᱰᱤ ᱨᱟᱹᱥᱠᱟᱜᱮ ᱟᱹᱭᱠᱟᱹᱜᱼᱟ ᱯᱷᱩᱴᱵᱚᱞ ᱫᱚ ᱡᱟᱦᱟᱸᱭ ᱜᱮᱵᱚᱱ ᱧᱮᱞᱮᱫ ᱠᱚ ᱞᱟᱹᱴᱩ ᱞᱟᱹᱴᱩ ᱠᱷᱤᱞᱟᱲᱤ ᱦᱚᱸ ᱱᱚᱣᱟ ᱯᱷᱩᱴᱵᱚᱞ ᱨᱮᱜᱮ ᱢᱚᱡᱽ ᱢᱚᱡᱽ ᱪᱚᱢᱯᱤᱭᱟᱱ ᱥᱮ ᱟᱭᱢᱟ ᱮᱢᱟᱱ ᱛᱮᱭᱟᱜ ᱠᱚ ᱦᱟᱹᱥᱤᱞ ᱟᱠᱟᱫᱟ ᱚᱱᱟ ᱤᱭᱟᱹ ᱛᱮᱜᱮ ᱤᱧᱦᱚᱸ ᱯᱷᱩᱴᱵᱚᱞ ᱜᱟᱹᱛᱤᱜ ᱫᱚ ᱟᱹᱰᱤ ᱨᱟᱹᱥᱠᱟᱹᱜᱮᱧ ᱟᱹᱭᱠᱟᱹᱣᱟ ᱪᱮᱫᱟᱜᱛᱮ ᱤᱧᱦᱚᱸ ᱢᱤᱫ ᱫᱤᱱ ᱦᱤᱞᱳᱜ ᱯᱷᱩᱴᱵᱚᱞ ᱜᱟᱛᱤᱜᱛᱮ ᱮᱢᱟᱱ ᱛᱮᱭᱟᱜ ᱡᱤᱱᱤᱥᱤᱧ ᱦᱟᱹᱥᱤᱞ ᱫᱟᱲᱮ ᱟᱠᱟᱫᱟ ᱥᱮ ᱯᱷᱩᱭᱵᱚᱞ ᱜᱟᱛᱤᱜᱛᱮ ᱯᱚᱭᱥᱟ ᱴᱟᱠᱟ ᱦᱚᱸ ᱟᱹᱰᱤ ᱟᱭᱢᱟ ᱤᱱᱠᱟᱢᱚᱜ ᱠᱟᱱᱟ ᱪᱮᱫᱟᱜᱛᱮ ᱢᱤᱫ ᱜᱟᱹᱛᱤᱜ ᱨᱮᱜᱮ ᱱᱮᱛᱟᱨ ᱛᱤᱱ ᱪᱟᱨ ᱦᱟᱡᱟᱨ ᱴᱟᱠᱟ ᱠᱚ ᱮᱢᱟ ᱠᱚ ᱠᱟᱱᱟ ᱟᱨ ᱡᱟᱭᱜᱟ ᱡᱟᱭᱜᱟᱛᱮ ᱡᱟᱦᱸᱭ ᱜᱮ ᱢᱚᱡᱜᱮᱢ ᱜᱟᱛᱤᱜᱼᱟ ᱩᱱᱤᱦᱚᱸ ᱢᱚᱡᱽ ᱥᱮ ᱢᱚᱡᱽ ᱨᱮᱭᱟᱜ ᱠᱚ ᱮᱢᱚᱜ ᱠᱟᱱᱟ ᱠᱚ ᱥᱮ ᱰᱷᱮᱨ ᱰᱷᱮᱨ ᱯᱚᱭᱥᱟ ᱠᱚ ᱮᱢᱚᱜ ᱠᱟᱱᱟ ᱚᱱᱟᱨᱮ ᱡᱟᱦᱟᱸᱭ ᱜᱮ ᱢᱚᱡᱽ ᱮᱢ ᱜᱟᱛᱮᱜᱼᱟ ᱚᱱᱟᱜᱮ ᱚᱱᱟ ᱨᱮᱜᱮ ᱫᱚᱥ ᱦᱟᱡᱟᱨ ᱴᱟᱠᱟ ᱦᱚᱸ ᱜᱟᱛᱤᱜ ᱧᱩᱛᱩᱢᱛᱮ ᱮᱢᱟᱢᱟ ᱟᱨ ᱚᱱᱟᱛᱮ ᱟᱢᱟᱜ ᱡᱤᱭᱚᱱ ᱨᱮᱱᱟᱜ ᱦᱚᱸ ᱞᱟᱭᱤᱯᱷ ᱮᱢ ᱵᱮᱱᱟᱣ ᱫᱟᱲᱮᱭᱟᱜᱼᱟ ᱪᱮᱫᱟᱜᱛᱮ ᱯᱷᱩᱴᱵᱚᱞ ᱜᱮ ᱤᱧᱫᱚ ᱟᱹᱰᱤ ᱠᱩᱥᱤᱧ ᱟᱹᱭᱠᱟᱹᱣᱫᱟ ᱯᱷᱩᱴᱵᱚᱞ ᱜᱟᱹᱛᱤᱜ ᱛᱮᱜᱮ ᱞᱟᱭᱤᱯᱷ ᱦᱚᱸ ᱵᱮᱱᱟᱜᱼᱟ